ᱟᱞᱮᱫᱚ ᱚᱲᱟᱜ ᱨᱮᱫᱚ ᱥᱟᱹᱲᱤᱞᱮ ᱵᱟᱸᱫᱮᱭᱟ ᱟᱨ ᱡᱟᱦᱟᱱᱟᱜ ᱯᱚᱨᱚᱵᱽ ᱠᱚ ᱦᱩᱭᱩᱜ ᱠᱷᱟᱱ ᱫᱚ ᱯᱟᱹᱧᱪᱤ ᱞᱮ ᱵᱟᱸᱫᱮᱭᱟ ᱥᱟᱹᱲᱤ ᱦᱚᱸᱞᱮ ᱵᱟᱸᱫᱮᱭᱟ ᱟᱨ ᱥᱤᱠᱲᱤ ᱢᱟᱞᱟ ᱦᱚᱞᱮ ᱦᱚᱨᱚᱜᱟ ᱦᱤᱨᱯᱤᱛ ᱦᱚᱞᱮ ᱦᱚᱨᱚᱜᱼᱟ ᱛᱚᱲᱟ ᱦᱚᱞᱮ ᱦᱚᱨᱚᱜᱟ ᱟᱨ ᱮᱢᱟᱱ ᱛᱮᱭᱟᱜ ᱥᱟᱯᱲᱟᱣ ᱪᱩᱲᱤ ᱢᱟᱞᱟ ᱠᱚ ᱮᱢᱱᱤ ᱮᱴᱟᱜ ᱢᱟᱞᱟ ᱠᱚᱦᱚᱸᱞᱮ ᱦᱚᱨᱚᱜ ᱜᱮᱭᱟ